ᱤᱧ ᱞᱟᱹᱜᱤᱫ ᱛᱮ ᱟᱭᱢᱟ ᱠᱩᱥᱤ ᱞᱮᱠᱟᱱ ᱢᱩᱫᱽ ᱦᱟᱹᱴᱤᱧ ᱟᱠᱟᱱᱟ ᱡᱮᱞᱮᱠᱟ ᱵᱩᱨᱩ ᱵᱩᱨᱩ ᱵᱤᱨᱵᱩᱨᱩ ᱫᱚ ᱟᱹᱰᱤᱜᱮᱧ ᱠᱩᱥᱤᱭᱟᱜ ᱛᱟᱦᱮᱱᱟ ᱪᱮᱫᱟᱜ ᱥᱮ ᱤᱧ ᱚᱸᱰᱮ ᱢᱤᱫᱜᱤᱫᱽᱨᱟᱹ ᱠᱷᱚᱱᱟᱜ ᱜᱮᱧ ᱦᱟᱨᱟ ᱟᱠᱟᱱᱟ ᱚᱱᱟᱛᱮᱧ ᱢᱮᱱᱟ ᱵᱤᱨᱵᱩᱨᱩ ᱨᱮ ᱡᱟᱦᱟᱸᱭ ᱜᱤᱫᱽᱨᱟᱹ ᱥᱮ ᱡᱟᱦᱟᱸᱭ ᱠᱚᱵᱚᱱ ᱦᱟᱨᱟ ᱟᱠᱟᱱᱟ ᱟᱹᱰᱤ ᱨᱟᱹᱥᱠᱟᱹ ᱨᱚᱢᱚᱡᱽ ᱛᱮ ᱫᱤᱱ ᱠᱚ ᱥᱮᱱ ᱠᱟᱱᱟ ᱥᱮ ᱚᱸᱰᱮᱱ ᱠᱚ ᱡᱤᱵᱽ ᱡᱤᱭᱟᱹᱞᱤ ᱚᱸᱰᱮᱱᱟᱜ ᱡᱚᱢ ᱚᱸᱰᱮᱱᱟᱜ ᱟᱲᱟᱝ ᱟᱹᱰᱤ ᱨᱟᱹᱥᱠᱟᱹ ᱥᱟᱞᱟᱜ ᱛᱤᱧ ᱛᱟᱵ ᱟᱠᱟᱱ ᱛᱤᱧᱟᱹ ᱚᱱᱟᱛᱮᱧ ᱢᱮᱱᱟ ᱟᱨ ᱚᱸᱰᱮᱱᱟᱜ ᱵᱩᱨᱩ ᱪᱟᱫᱳ ᱦᱟᱹᱥᱩᱨ ᱡᱚᱠᱷᱟᱱ ᱵᱩᱨᱩ ᱟᱹᱰᱤ ᱨᱟᱹᱥᱠᱟᱹᱜᱮᱧ ᱵᱩᱡᱟ ᱥᱮᱛᱟᱜ ᱨᱮ ᱵᱮᱨᱮᱫ ᱚᱠᱛᱚ ᱠᱷᱚᱱ ᱪᱟᱸᱫᱳᱧ ᱧᱮᱞᱮᱭᱟ ᱟᱹᱰᱤ ᱨᱟᱹᱥᱠᱟᱹᱧ ᱵᱩᱡᱷᱟᱹᱣᱟ